ᱦᱮᱞᱳ ᱦᱮᱸ ᱦᱮᱸ ᱦᱮᱸ ᱦᱮᱸ ᱜᱚᱝᱠᱮ ᱚᱠᱚ ᱚᱠᱟ ᱠᱷᱚᱱ ᱟᱢᱫᱚᱢ ᱨᱚᱲᱮᱫ ᱠᱟᱱᱟᱢ ᱚ ᱞᱩᱠᱲᱤᱯᱤᱲ ᱱᱚᱣᱟ ᱱᱚᱣᱟ ᱫᱚ ᱱᱚᱣᱟ ᱫᱚ ᱚᱠᱟ ᱚᱠᱟ ᱡᱤᱯᱤ ᱟᱱᱰᱟᱨ ᱨᱮ ᱯᱟᱲᱟᱜ ᱠᱟᱱᱟ ᱚ ᱯᱟᱺᱰᱩᱣᱟᱹ ᱡᱤᱯᱤ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱵᱩᱡᱷᱟᱹᱣ ᱠᱤᱫᱟᱹᱧ ᱟᱪᱪᱷᱟ ᱟᱪᱪᱷᱟ ᱢᱮ ᱚᱵᱚᱥᱥᱳᱭ ᱚᱵᱚᱥᱥᱳᱭ ᱟᱞᱮᱛᱚ ᱱᱚᱸᱰᱮ ᱫᱚ ᱢᱤᱫᱴᱮᱱ ᱚᱸᱰᱮ ᱡᱟᱦᱟᱸ ᱫᱚ ᱴᱤᱝᱠᱤ ᱢᱮᱱᱟᱜ ᱟᱥᱮ ᱦᱮᱸ ᱜᱳᱞ ᱜᱷᱳᱨ ᱨᱮ ᱡᱟᱦᱟᱸ ᱴᱤᱝᱠᱤ ᱢᱮᱱᱟᱜ ᱥᱮᱭ ᱴᱤᱝᱠᱤ ᱠᱷᱚᱱ ᱡᱟᱦᱟᱸ ᱫᱟᱜ ᱠᱚ ᱦᱤᱡᱩᱜᱼᱟ ᱚᱱᱟ ᱠᱚᱫᱚ ᱫᱟᱜ ᱫᱚ ᱢᱟᱱᱮ ᱟᱨᱥᱮᱱᱤᱠ ᱢᱩᱠᱛᱚ ᱫᱟᱜ ᱠᱟᱱᱟ ᱛᱚ ᱵᱷᱟᱜᱮ ᱫᱟᱜ ᱠᱟᱱᱟ ᱛᱚ ᱠᱤᱱᱛᱩ ᱪᱮᱫ ᱨᱮ ᱚᱠᱟ ᱴᱷᱮᱱ ᱠᱚᱛᱷᱟᱣ ᱯᱷᱚᱞᱴ ᱟᱠᱟᱱᱟ ᱥᱮ ᱠᱚᱛᱷᱟᱣ ᱞᱤᱠ ᱵᱟᱲᱟ ᱟᱠᱟᱣᱱᱟ ᱥᱮ ᱪᱮᱫ ᱠᱚ ᱚᱠᱟ ᱠᱚᱨᱮ ᱪᱮᱠᱟ ᱢᱮᱱᱟᱜ ᱢᱮᱭᱟ ᱮᱢᱚᱱ ᱦᱮᱸ ᱦᱮᱸ ᱦᱩᱭ ᱫᱟᱲᱮᱭᱟᱜᱼᱟ ᱦᱩᱭ ᱦᱩᱭ ᱦᱩᱭ ᱦᱮᱸ ᱡᱚᱝ ᱮᱢᱟᱱᱮᱱ ᱥᱮ ᱦᱳᱭᱛᱚ ᱥᱟᱵ ᱠᱟᱜ ᱢᱮ ᱵᱟ ᱠᱤᱪᱷᱩ ᱠᱤᱪᱷᱩ ᱡᱟᱭᱜᱟ ᱨᱮ ᱚᱱᱟ ᱪᱮᱱ ᱯᱚᱭᱮᱱᱴ ᱢᱮᱱᱟᱜᱼᱟ ᱦᱮᱸ ᱪᱟᱹᱵᱤ ᱢᱮᱱᱟᱜᱼᱟ ᱟᱫᱚ ᱦᱳᱭᱛᱚ ᱥᱟᱵᱽᱠᱟᱜ ᱢᱮ ᱚᱱᱠᱟ ᱦᱳᱭ ᱛᱚ ᱵᱟᱝᱠᱚ ᱤᱭᱟᱹ ᱥᱟᱯᱞᱟᱭᱮᱫ ᱠᱟᱱᱟ ᱮᱴᱟᱜ ᱥᱮᱫ ᱪᱟᱞᱟᱜ ᱠᱟᱱᱟ ᱦᱮᱸ ᱦᱳᱭᱛᱚ ᱦᱩᱭ ᱫᱟᱲᱮᱭᱟᱜᱼᱟ ᱟᱪᱪᱷᱟ ᱴᱷᱤᱠ ᱜᱮᱭᱟ ᱟᱢᱮᱢ ᱯᱷᱳᱱ ᱟᱠᱟᱫᱟ ᱛᱚ ᱵᱮᱥ ᱵᱷᱟᱜᱮ ᱟᱢᱟᱜ ᱠᱟᱛᱷᱟ ᱤᱧᱟᱹᱜ ᱥᱚᱨᱚᱱ ᱨᱮ ᱛᱟᱦᱮᱱᱟ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱮᱠᱫᱚᱢ ᱛᱤᱦᱤᱧ ᱜᱮ ᱱᱤᱛᱚᱜ ᱜᱮ ᱤᱧ ᱱᱤᱛᱚᱜ ᱜᱤᱧ ᱯᱷᱳᱱᱮᱫ ᱠᱟᱹᱱᱟᱹᱧ ᱚᱸᱰᱮ ᱩᱱᱠᱩ ᱚᱯᱤᱥᱤᱭᱟᱞ ᱨᱮ ᱢᱮᱱᱟᱜ ᱠᱚᱣᱟ ᱚᱯᱷᱤᱥ ᱨᱮ ᱟᱨ ᱦᱚᱸ ᱠᱤᱪᱷᱩ ᱫᱟᱭᱤᱛᱛᱚᱧ ᱮᱢᱟᱣᱟᱠᱚ ᱠᱟᱱᱟᱭᱤᱧ ᱚᱱᱟ ᱦᱟᱸᱜ ᱱᱤᱛᱚᱜ ᱜᱮ ᱤᱭᱟᱹ ᱚᱱᱟ ᱚᱠᱟ ᱠᱚᱨᱮ ᱯᱟᱭᱤᱯ ᱨᱮᱭᱟᱜ ᱯᱷᱮᱠᱴᱟᱨ ᱠᱚ ᱵᱮᱯᱟᱨ ᱢᱮᱱᱟᱜᱼᱟ ᱥᱮ ᱚᱠᱟ ᱠᱚᱨᱮ ᱟᱨ ᱪᱮᱫ ᱠᱚ ᱵᱮᱯᱟᱨ ᱢᱮᱱᱟᱜᱼᱟ ᱯᱷᱚᱞᱴ ᱚᱠᱟ ᱠᱚᱨᱮ ᱦᱩᱭᱟᱠᱟᱱᱟ ᱚᱱᱟ ᱮᱴᱠᱮᱴᱚᱬᱮᱡ ᱡᱟᱦᱟᱸ ᱠᱚᱨᱮ ᱦᱩᱭᱟᱠᱟᱱᱟ ᱚᱱᱟ ᱠᱚ ᱮᱠᱴᱩ ᱥᱟᱹᱦᱤᱡᱩᱦᱤ ᱧᱮᱞ ᱡᱩᱛᱟᱠᱚ ᱜᱚᱝᱠᱮ ᱴᱷᱤᱠ ᱜᱮᱭᱟ ᱴᱷᱤᱠ ᱜᱮᱭᱟ ᱟᱞᱚᱢ ᱪᱤᱱᱛᱟᱹᱜᱼᱟ ᱫᱟᱜ ᱨᱮᱭᱟᱜ ᱵᱮᱯᱟᱨ ᱠᱟᱱᱟ ᱮᱠᱫᱚᱢ ᱮᱠᱫᱚᱢ ᱮᱠᱫᱚᱢ ᱮᱠᱫᱚᱢ ᱫᱟᱜ ᱮᱠᱫᱚᱢ ᱫᱟᱜ ᱫᱟᱜ ᱢᱟᱱᱮ ᱫᱟᱜ ᱜᱮ ᱡᱤᱣᱤ ᱵᱟᱝ ᱵᱟᱝ ᱵᱟᱝ ᱚᱱᱠᱟ ᱫᱚ ᱯᱷᱳᱱ ᱠᱮᱫᱟᱭᱮᱢ ᱟᱹᱰᱤ ᱵᱷᱟᱹᱜᱤ ᱮᱠᱫᱚᱢ ᱱᱚᱣᱟ ᱫᱚ ᱮᱠᱫᱚᱢ ᱱᱤᱛ ᱜᱮ ᱧᱮᱞ ᱨᱮᱭᱟᱜ ᱫᱚᱨᱠᱟᱨ ᱴᱷᱤᱠ ᱴᱷᱤᱠ ᱴᱷᱤᱠ ᱜᱮᱭᱟ